ᱚᱞᱪᱤᱠᱤ ᱫᱚ ᱟᱵᱚᱣᱟᱜ ᱡᱟᱱᱟᱢ ᱯᱟᱹᱨᱥᱤ ᱠᱟᱱᱟ ᱟᱨ ᱚᱱᱟ ᱫᱚ ᱟᱵᱚ ᱦᱚᱲᱜᱮ ᱚᱱᱟ ᱫᱚᱵᱚᱱ ᱵᱩᱡᱷᱟᱹᱣ ᱫᱟᱲᱮᱭᱟᱜᱼᱟ ᱮᱴᱟᱜ ᱡᱟᱹᱛ ᱫᱚ ᱵᱟᱝ ᱥᱮ ᱚᱞᱪᱤᱠᱤ ᱟᱵᱚᱣᱟᱜ ᱡᱟᱱᱟᱢ ᱯᱟᱹᱨᱥᱤ ᱠᱟᱱᱟ ᱚᱱᱟ ᱫᱚ ᱚᱠᱚᱭ ᱦᱚᱸ ᱵᱟᱠᱚ ᱤᱭᱟᱹ ᱫᱟᱲᱮᱭᱟᱛᱟᱵᱚᱱᱟ ᱟᱨ ᱮᱴᱟᱜ ᱵᱷᱟᱥᱟ ᱫᱚ ᱵᱟᱵᱚᱱ ᱫᱟᱲᱮᱭᱟᱜᱼᱟ ᱟᱵᱚ ᱫᱚ ᱟᱨ ᱚᱞᱪᱤᱠᱤ ᱫᱚ ᱟᱵᱚ ᱡᱟᱱᱟᱢ ᱠᱷᱚᱱ ᱯᱚᱱᱰᱤᱛ ᱨᱚᱜᱷᱩᱱᱟᱛᱷ ᱢᱩᱨᱢᱩᱭ ᱵᱮᱱᱟᱣ ᱠᱟᱜ ᱛᱟᱵᱚᱱᱟ ᱟᱵᱚ ᱞᱟᱹᱜᱤᱫ ᱩᱱᱤ ᱫᱤᱥᱚᱢ ᱥᱟᱞᱟᱜᱼᱮ ᱞᱟᱹᱲᱦᱟᱹᱭ ᱞᱮᱫᱟ ᱟᱨ ᱟᱵᱚ ᱞᱟᱹᱜᱤᱫ ᱵᱮᱱᱟᱣ ᱠᱮᱫᱟᱭ ᱩᱱᱤ ᱚᱞ ᱪᱤᱠᱤ ᱯᱟᱹᱨᱥᱤ ᱟᱨ ᱚᱞᱪᱤᱠᱤ ᱤᱭᱟᱹᱛᱮ ᱟᱵᱚᱣᱟᱜ ᱟᱹᱨᱤᱪᱟᱹᱞᱤ ᱢᱮᱱᱟᱜ ᱛᱟᱵᱚᱱᱟ ᱰᱚᱵᱚᱜ ᱡᱚᱸᱦᱟᱨ ᱮᱱᱮᱡ ᱥᱮᱨᱮᱧ ᱠᱤᱪᱨᱤᱡ ᱠᱚ ᱞᱩᱸᱜᱤ ᱯᱟᱹᱧᱪᱤ ᱵᱟᱸᱫᱮ ᱟᱭᱢᱟ ᱞᱮᱠᱟ ᱦᱮᱱᱟᱜ ᱛᱟᱵᱚᱱᱟ ᱟᱵᱚᱱᱟᱜ ᱟᱵᱚ ᱚᱞᱪᱤᱠᱤ ᱫᱚ ᱚᱱᱟᱧ ᱠᱩᱥᱤᱭᱟᱜᱼᱟ ᱡᱮ ᱟᱵᱚ ᱱᱤᱭᱟᱹ ᱫᱚ ᱡᱟᱱᱟᱢ ᱯᱟᱹᱨᱥᱤ ᱠᱟᱱ ᱛᱟᱵᱚᱱᱟ ᱦᱚᱲ ᱦᱚᱯᱚᱱᱟᱜ ᱟᱵᱚ ᱱᱚᱣᱟ ᱟᱵᱚᱣᱟᱜ ᱵᱟᱝ ᱟᱫᱚᱜ ᱛᱟᱵᱚᱱᱟ ᱡᱟᱦᱟᱸᱭ ᱦᱚᱲ ᱵᱟᱠᱚ ᱨᱮᱡ ᱫᱟᱲᱮ ᱟᱵᱚᱱᱟ ᱡᱮ ᱟᱵᱚ ᱡᱟᱦᱟᱸᱭ ᱠᱚ ᱠᱩᱞᱤ ᱵᱚᱱ ᱨᱮᱦᱚᱸ ᱟᱵᱚ ᱵᱚᱱ ᱠᱩᱞᱤ ᱠᱚᱣᱟ ᱵᱚᱞᱮ ᱠᱚᱲᱟᱢ ᱚᱥᱟᱨ ᱠᱟᱛᱮᱫ ᱵᱚᱱ ᱢᱮᱱᱟ ᱟᱞᱮᱭᱟᱜ ᱯᱟᱹᱨᱥᱤ ᱢᱮᱱᱟᱜ ᱛᱟᱦᱮᱸᱭᱟ ᱚᱞᱪᱤᱠᱤ ᱠᱟᱱ ᱛᱟᱞᱮᱭᱟ ᱟᱫᱚ ᱚᱱᱟ ᱞᱮ ᱢᱮᱱ ᱫᱟᱲᱮᱭᱟᱜᱼᱟ ᱤᱧᱫᱚ ᱚᱱᱟᱛᱮ ᱚᱞᱪᱤᱠᱤ ᱫᱚ ᱟᱹᱰᱤ ᱠᱟᱹᱴᱤᱡ ᱤᱧ ᱠᱩᱥᱤᱭᱟᱜᱼᱟ ᱟᱨ ᱚᱱᱟ ᱚᱞᱪᱤᱠᱤ ᱫᱚ ᱚᱱᱟᱛᱮ ᱯᱟᱲᱦᱟᱣ ᱠᱮᱫᱟ ᱚᱞᱪᱤᱠᱤ ᱛᱮ ᱫᱚ ᱟᱹᱰᱤ ᱨᱟᱹᱥᱠᱟᱹᱧ ᱟᱹᱭᱠᱟᱹᱣᱟ ᱯᱟᱲᱦᱟᱣ ᱫᱚ ᱚᱞᱪᱤᱠᱤ ᱫᱚ ᱱᱚᱣᱟ ᱟᱵᱚ ᱡᱷᱟᱲᱠᱷᱚᱸᱰ ᱞᱟᱹᱜᱤᱫ ᱫᱚ ᱟᱹᱰᱤ ᱪᱮᱫᱟᱜ ᱥᱮ ᱟᱵᱚ ᱱᱚᱣᱟ ᱡᱷᱟᱲᱠᱷᱚᱸᱰ ᱫᱤᱥᱚᱢ ᱨᱮ ᱮᱴᱟᱜ ᱮᱴᱟᱜ ᱡᱟᱹᱛ ᱠᱚ ᱦᱤᱡᱩᱜ ᱠᱟᱱᱟ ᱟᱨ ᱠᱚ ᱨᱟᱡᱽᱫᱟ ᱟᱵᱚ ᱱᱚᱣᱟ ᱡᱷᱟᱲᱠᱷᱚᱸᱰ ᱫᱤᱥᱚᱢ ᱨᱮ ᱟᱵᱚᱣᱟᱜ ᱯᱟᱹᱨᱥᱤ ᱨᱮᱦᱚᱸ ᱟᱵᱚ ᱵᱚᱱ ᱤᱭᱟᱹ ᱫᱟᱲᱮᱭᱟᱜ ᱠᱟᱱᱟ ᱡᱮ ᱱᱚᱣᱟ ᱟᱵᱚᱣᱟᱜ ᱯᱟᱹᱨᱥᱤ ᱠᱟᱱᱟ ᱡᱮᱢᱚᱱ ᱵᱟᱝ ᱪᱟᱞᱟᱜ ᱠᱟᱱ ᱛᱟᱵᱚᱱᱟ ᱡᱮ ᱱᱤᱭᱟᱹ ᱜᱮ ᱤᱧᱫᱚᱧ ᱢᱮᱱᱫᱟ ᱟᱞᱮᱭᱟᱜ ᱯᱟᱹᱨᱥᱤ ᱟᱞᱮ ᱮᱢ ᱠᱟᱛᱟ ᱞᱮᱯᱮ ᱟᱨ ᱟᱞᱮᱭᱟᱜ ᱪᱟᱹᱞᱩᱭ ᱛᱟᱞᱮ ᱯᱮ ᱟᱨ ᱱᱚᱣᱟ ᱟᱞᱮ ᱡᱷᱟᱲᱠᱷᱚᱸᱰ ᱨᱮᱫᱚ ᱟᱞᱮᱭᱟᱜ ᱨᱟᱡᱽᱡᱚ ᱪᱟᱞᱟᱜ ᱡᱮᱢᱚᱱ ᱟᱞᱮ ᱥᱟᱱᱛᱟᱞ ᱦᱚᱯᱚᱱᱟᱜ ᱜᱮ ᱮᱴᱟᱜ ᱡᱟᱹᱛᱟᱜ ᱫᱚ ᱵᱟᱝ ᱤᱱᱟᱹᱜᱮ ᱞᱟᱹᱭ ᱠᱟᱛᱮᱫ ᱤᱧ ᱢᱩᱪᱟᱹᱫ ᱫᱟ ᱚᱞᱪᱤᱠᱤ ᱫᱚ ᱟᱵᱚᱣᱟᱜ ᱯᱟᱹᱨᱥᱤ ᱠᱟᱱᱟ ᱟᱨ ᱟᱵᱚᱣᱟᱜ ᱜᱮ ᱛᱟᱦᱮᱱᱟ